ᱟᱵᱚ ᱵᱟᱸᱠᱩᱲᱟ ᱡᱮᱞᱟ ᱨᱮᱱᱟᱜ ᱠᱤᱪᱷᱩᱜᱟᱱ ᱞᱮᱱᱰᱢᱟᱨᱠ ᱡᱟᱭᱜᱟ ᱨᱮᱱᱟᱜ ᱧᱩᱛᱩᱢ ᱠᱚᱫᱚ ᱢᱩᱠᱩᱴᱢᱚᱱᱤᱯᱩᱨ ᱥᱚᱵᱩᱡᱽ ᱫᱤᱯ ᱚᱱᱟ ᱡᱟᱭᱜᱟ ᱠᱚᱨᱮᱜ ᱪᱟᱞᱟᱣ ᱞᱮᱱᱠᱷᱟᱱ ᱠᱷᱩᱵᱜᱮ ᱵᱷᱟᱹᱞᱤᱜᱼᱟ ᱟᱨ ᱚᱱᱟ ᱡᱟᱭᱜᱟ ᱵᱚᱞᱚ ᱚᱠᱛᱚᱨᱮ ᱩᱱᱠᱩ ᱟᱜ ᱟᱛᱳ ᱨᱮ ᱠᱤᱪᱷᱩ ᱦᱚᱲ ᱠᱚ ᱛᱟᱦᱮᱱ ᱜᱮᱭᱟ ᱚᱱᱰᱮ ᱵᱚᱞᱚ ᱞᱟᱹᱜᱤᱫᱛᱮ ᱫᱚᱥ ᱵᱤᱥ ᱠᱟᱹᱣᱰᱤ ᱫᱚᱥ ᱵᱤᱥ ᱴᱟᱠᱟ ᱠᱤᱢᱵᱟ ᱠᱟᱹᱣᱰᱤ ᱡᱟᱦᱟᱸ ᱛᱤᱱᱟᱹᱜ ᱜᱮ ᱮᱢ ᱦᱩᱭᱩᱜ ᱛᱟᱢᱟ ᱟᱨ ᱥᱩᱯ ᱥᱩᱵᱩᱡᱽ ᱫᱤᱯ ᱨᱮᱦᱚᱸ ᱫᱟᱜ ᱛᱟᱞᱟᱨᱮ ᱢᱤᱫᱴᱮᱱ ᱫᱤᱯ ᱫᱟᱨᱮ ᱱᱟᱲᱤ ᱥᱟᱡᱟᱣ ᱟᱠᱟᱱ ᱢᱚᱡᱽ ᱛᱮ ᱦᱮᱸ ᱟᱹᱰᱤ ᱠᱤᱪᱷᱩ ᱤᱱᱠᱟᱹᱱᱟᱜ ᱦᱟᱦᱟᱲᱟᱜ ᱡᱤᱱᱤᱥ ᱢᱮᱱᱟᱜᱼᱟ ᱡᱟᱦᱟᱸ ᱫᱚ ᱟᱵᱚᱣᱟᱜ ᱢᱚᱱᱮ ᱟᱹᱰᱤ ᱨᱚᱢᱚᱡᱽ ᱜᱮ ᱵᱩᱡᱷᱟᱹᱜᱼᱟ ᱚᱱᱟ ᱡᱟᱭᱜᱟ ᱠᱚ ᱪᱟᱞᱟᱣ ᱞᱮᱠᱷᱟᱱ ᱟᱨ ᱞᱟᱸᱜᱟ ᱚᱠᱛᱚᱨᱮ ᱦᱮᱸ ᱟᱵᱚ ᱟᱹᱰᱤ ᱟᱹᱰᱤ ᱵᱷᱟᱹᱞᱤ ᱵᱚᱱ ᱵᱩᱡᱟ ᱤᱱᱟᱹ ᱛᱮᱜᱮ ᱚᱱᱟ ᱡᱟᱭᱜᱟ ᱠᱚᱨᱮ ᱦᱚᱲᱠᱚ ᱪᱟᱞᱟᱜ ᱜᱮᱭᱟ ᱟᱨ ᱢᱩᱠᱩᱴᱢᱚᱱᱤᱯᱩᱨ ᱫᱚ ᱱᱟᱹᱭ ᱫᱷᱟᱨᱮ ᱫᱷᱟᱨᱮᱛᱮ ᱱᱟᱹᱭ ᱫᱷᱟᱨᱮ ᱫᱷᱟᱨᱮᱛᱮ ᱟᱹᱰᱤ ᱵᱮᱥ ᱴᱷᱤᱠᱜᱮ ᱨᱤᱞᱟᱹᱢᱟᱞᱟ ᱫᱟᱜ ᱢᱮᱱᱟᱜᱼᱟ ᱟᱨ ᱚᱱᱟ ᱚᱱᱛᱮ ᱪᱟᱞᱟᱣ ᱞᱮᱠᱷᱟᱱ ᱠᱷᱩᱵᱜᱮ ᱵᱷᱟᱞᱤᱜᱼᱟ ᱚᱱᱟ ᱠᱷᱟᱹᱛᱤᱨᱛᱮ